ᱟᱞᱤᱧ ᱵᱟᱨ ᱦᱟᱲᱟᱢ ᱵᱩᱲᱦᱤ ᱨᱮ ᱢᱤᱫᱴᱟᱹᱝ ᱜᱤᱫᱽᱨᱟᱹ ᱢᱮᱱᱟᱭᱟ ᱢᱮᱱᱠᱷᱟᱱ ᱜᱤᱫᱽᱨᱟᱹ ᱫᱚ ᱟᱹᱰᱤ ᱢᱟᱨᱟᱝ ᱜᱮ ᱦᱟᱨᱟ ᱮᱱ ᱛᱟᱞᱤᱧᱟᱹᱭ ᱩᱯᱟᱡᱩᱠᱛᱚ ᱦᱩᱭ ᱱᱟᱭ ᱵᱟᱹᱦᱩ ᱞᱟᱹᱜᱤᱫ ᱛᱮ ᱢᱮᱱᱠᱷᱟᱱ ᱟᱛᱳ ᱨᱮᱱ ᱦᱚᱲ ᱠᱚ ᱦᱚᱸ ᱠᱚ ᱢᱮᱛᱟᱞᱤᱧ ᱠᱟᱱᱟ ᱜᱤᱫᱽᱨᱟᱹ ᱫᱚ ᱛᱤᱥ ᱵᱤᱱ ᱵᱟᱹᱦᱩ ᱟᱭᱟ ᱥᱮ ᱯᱮᱲᱟ ᱯᱟᱹᱦᱲᱟᱹ ᱠᱚ ᱦᱚᱸ ᱢᱮᱛᱟᱞᱤᱧ ᱠᱟᱱᱟ ᱜᱤᱫᱽᱨᱟᱹ ᱫᱚ ᱛᱤᱥ ᱵᱤᱱ ᱵᱟᱹᱦᱩ ᱟᱭᱟ ᱚᱱᱠᱟ ᱞᱮᱠᱟᱛᱮ ᱟᱞᱤᱧ ᱫᱚ ᱜᱤᱫᱽᱨᱟᱹ ᱵᱟᱹᱦᱩ ᱞᱤᱧ ᱯᱟᱸᱡᱟ ᱟᱹᱜᱩ ᱟᱫᱮᱭᱟ ᱵᱟᱹᱦᱩ ᱞᱤᱧ ᱯᱟᱸᱡᱟ ᱟᱹᱜᱩᱭᱟᱫᱮ ᱠᱷᱟᱱ ᱢᱤᱫᱴᱟᱹᱝ ᱥᱚᱝᱥᱟᱨ ᱥᱮ ᱜᱷᱟᱨᱚᱸᱡᱽ ᱞᱤᱧ ᱵᱮᱱᱟᱣ ᱟᱫᱮᱭᱟ ᱱᱤᱭᱟᱹ ᱜᱮ ᱟᱞᱤᱧᱟᱜ ᱵᱟᱨ ᱦᱟᱲᱟᱢ ᱵᱩᱲᱦᱤᱭᱟᱜ ᱫᱚ ᱠᱟᱹᱢᱤᱭᱟᱹ ᱠᱟᱱᱟ ᱜᱤᱫᱽᱨᱟᱹ ᱞᱟᱹᱜᱤᱫ ᱛᱮ